ᱜᱮᱢᱠᱮ ᱟᱹᱞᱤᱧ ᱱᱚᱜᱼᱚᱸᱭ ᱵᱤᱥᱩᱭ ᱥᱮᱫ ᱠᱷᱚᱱ ᱞᱤᱧ ᱢᱮᱱᱮᱫ ᱛᱟᱦᱮᱱ ᱛᱚ ᱱᱚᱣᱟ ᱱᱚᱢᱵᱚᱨ ᱟᱹᱰᱤ ᱠᱚᱥᱴᱚ ᱛᱮᱞᱤᱧ ᱧᱟᱢ ᱠᱟᱜᱼᱟ ᱟᱪᱪᱷᱟ ᱱᱚᱣᱟ ᱫᱚ ᱥᱟᱦᱟᱨ ᱯᱳᱰᱟ ᱠᱚᱵᱤᱨᱟᱡᱽ ᱟᱜ ᱱᱚᱢᱵᱚᱨ ᱜᱮ ᱦᱮᱸ ᱢᱮᱱᱟᱜ ᱞᱤᱧ ᱱᱚᱣᱟ ᱫᱚ ᱥᱟᱦᱟᱨ ᱯᱳᱰᱟ ᱱᱩᱭ ᱠᱚᱵᱤᱨᱟᱡᱽ ᱟᱜ ᱱᱚᱢᱵᱚᱨ ᱜᱮ ᱦᱳᱭ ᱦᱳᱭ ᱚᱱᱟᱜᱮ ᱟᱫᱚ ᱱᱟᱥᱮᱱᱟᱜ ᱟᱡᱟᱨ ᱵᱤᱢᱟᱨ ᱧᱚᱜ ᱠᱟᱱᱟᱞᱤᱧ ᱪᱮᱫ ᱞᱮᱠᱟ ᱠᱚᱛᱮ ᱦᱮᱸ ᱠᱩᱥᱟᱞ ᱢᱟᱨᱰᱤ ᱦᱳᱭ ᱟᱛᱳ ᱫᱚ ᱦᱟᱺᱰᱤ ᱠᱩᱴᱟᱹ ᱵᱞᱚᱠ ᱵᱤᱥᱩᱭ ᱛᱟᱞᱮ ᱦᱟᱺᱰᱤ ᱠᱩᱴᱟᱹ ᱟᱛᱳ ᱛᱟᱹᱞᱤᱧ ᱫᱚ ᱦᱳᱭ ᱦᱳᱭ ᱟᱫᱚ ᱱᱚᱝᱠᱟ ᱯᱮᱥᱮᱱᱴ ᱧᱚᱜ ᱠᱟᱱᱟᱞᱤᱧ ᱟᱹᱰᱤ ᱵᱷᱟᱹᱜᱤ ᱦᱚᱲ ᱠᱚᱵᱮᱱ ᱨᱟᱱᱮᱜ ᱠᱚᱣᱟ ᱡᱮᱢᱚᱱ ᱟᱫᱚ ᱚᱱᱟ ᱤᱫᱤ ᱠᱟᱛᱮᱫ ᱪᱟᱞᱟᱜ ᱟᱹᱞᱤᱧ ᱟᱹᱵᱤᱱᱟᱜ ᱪᱮᱫ ᱞᱮᱠᱟ ᱪᱮᱫ ᱠᱚᱵᱤᱱ ᱧᱮᱞᱟ ᱥᱮ ᱪᱮᱫ ᱠᱚ ᱵᱟᱝᱟ ᱥᱮ ᱠᱷᱟᱹᱞᱤ ᱨᱟᱱ ᱜᱮᱵᱤᱱ ᱮᱢᱚᱜᱼᱟ ᱚᱱᱠᱟ ᱠᱷᱩᱜ ᱢᱟᱫᱟᱜ ᱠᱟᱱᱟ ᱞᱤᱧ ᱟᱨ ᱚᱱᱟ ᱥᱟᱶᱛᱮ ᱪᱮᱫ ᱠᱚ ᱰᱟᱱᱰᱟ ᱠᱚ ᱦᱟᱹᱥᱩ ᱧᱚᱜᱮᱜ ᱞᱤᱧᱟ ᱦᱳᱭ ᱚᱱᱟᱫᱚ ᱟᱹᱵᱤᱱᱟᱜ ᱚᱠᱟ ᱞᱮᱠᱟᱛᱮ

ᱠᱷᱩᱜ ᱦᱚᱸᱞᱤᱧ ᱠᱷᱩᱜ ᱢᱟᱫᱟᱜ ᱠᱟᱱᱟ ᱰᱟᱸᱰᱟ ᱠᱚᱦᱚᱸ ᱦᱟᱹᱥᱩᱭᱮᱜ ᱞᱤᱧᱟᱹ ᱦᱳᱭ ᱦᱳᱭ ᱦᱮᱸ ᱚᱱᱟ ᱠᱷᱟᱹᱛᱤᱨ ᱜᱮ ᱟᱹᱞᱤᱧ ᱦᱚᱸᱞᱤᱧ ᱢᱮᱱᱮᱫᱼᱟ ᱪᱮᱫ ᱮᱠᱞᱟ ᱪᱟᱞᱟᱜ ᱢᱟ ᱚᱥᱚᱢᱵᱷᱚᱵᱽ ᱜᱮᱭᱟ ᱟᱫᱚ ᱡᱚᱴᱟ ᱞᱮ ᱪᱮᱫᱟ ᱚᱱᱠᱟᱱ ᱜᱟᱹᱰᱤ ᱤᱫᱤ ᱠᱟᱛᱮᱫ ᱞᱮ ᱪᱟᱞᱟᱜᱼᱟ ᱢᱟᱱᱮ ᱫᱚ ᱞᱟᱦᱟ ᱪᱟᱞᱟᱜ ᱦᱚᱸ ᱦᱳᱭ ᱢᱟᱫᱟᱜ ᱠᱟᱱᱟᱞᱤᱧ ᱰᱟᱸᱰᱟ ᱦᱟᱹᱥᱩᱭᱮᱜ ᱞᱤᱧᱟᱹ ᱡᱚᱛᱚᱜᱮ ᱟᱪᱪᱷᱟ ᱛᱤᱱᱟᱹᱜ ᱜᱟᱱ ᱠᱷᱚᱨᱪᱟ ᱯᱚᱛᱛᱨᱚ ᱵᱟᱡᱟᱜ ᱚᱱᱟᱫᱚ ᱢᱟᱲᱟᱝ ᱨᱮᱵᱚᱱ ᱞᱟᱹᱭ ᱧᱚᱜ ᱠᱟᱜᱼᱟ ᱫᱚᱨᱠᱟᱨ ᱪᱟᱠ ᱪᱤᱠ ᱠᱚᱨᱮᱱᱟᱜ ᱟᱪᱪᱷᱟ ᱦᱳᱭ ᱦᱳᱭ ᱥᱟᱫᱟ ᱜᱮᱭᱟ ᱵᱟᱰᱟᱭ ᱧᱚᱜ ᱦᱳᱭ ᱛᱚᱵᱮ ᱠᱷᱟᱱ ᱜᱟᱯᱟ ᱢᱮᱭᱟᱝ ᱠᱚᱛᱮ ᱜᱮᱞᱮ ᱪᱟᱞᱟᱜᱼᱟ ᱛᱚᱵᱮ ᱦᱚᱸ ᱜᱚᱢᱠᱮ ᱛᱚᱵᱮ ᱟᱨ ᱪᱮᱫ ᱠᱚ ᱞᱟᱹᱭ ᱨᱮᱱᱟᱜ ᱢᱮᱱᱟᱜᱼᱟ ᱛᱟᱹᱵᱤᱱ ᱞᱟᱹᱭ ᱧᱚᱜᱽ ᱟᱹᱞᱤᱧ ᱵᱮᱱ ᱢᱮᱱᱠᱷᱟᱱ

ᱦᱮᱸ ᱴᱷᱤᱠ ᱜᱮᱭᱟ ᱢᱟ ᱛᱚᱵᱮ ᱫᱚᱦᱚᱭ ᱵᱤᱱ